ᱜᱚᱝᱠᱮ ᱟᱢᱟᱜ ᱠᱮᱵᱽ ᱜᱟᱹᱰᱤᱧ ᱵᱩᱠᱤᱝ ᱞᱮᱫᱟ ᱚᱱᱟ ᱜᱟᱹᱰᱤ ᱰᱨᱟᱭᱵᱷᱟᱨ ᱵᱟᱭ ᱥᱮᱴᱮᱨ ᱞᱮᱱᱟ ᱢᱮᱱᱠᱷᱟᱱ ᱤᱧ ᱱᱤᱛᱳᱜ ᱵᱟᱹᱧ ᱪᱟᱞᱟᱜᱼᱟ ᱚᱱᱟ ᱠᱮᱵᱽ ᱜᱟᱹᱰᱤ ᱵᱟᱹᱛᱤᱞ ᱠᱟᱹᱛᱤᱧ ᱯᱮ